ᱦᱮᱸ ᱤᱧ ᱤᱧ ᱞᱟᱹᱭ ᱮᱫᱟ ᱱᱚᱶᱟ ᱰᱩᱝᱨᱤ ᱜᱷᱩᱴᱩ ᱠᱷᱚᱱᱟᱜ ᱤᱧ ᱥᱚᱵᱡᱤ ᱠᱚᱨᱚᱞᱟ ᱩᱪᱪᱷᱟᱹ ᱵᱮᱸᱜᱟᱲ ᱟᱨ ᱵᱚᱨᱵᱷᱴᱤᱧ ᱪᱟᱥ ᱟᱠᱟᱫᱟ ᱱᱤᱛᱳᱜ ᱱᱚᱶᱟ ᱵᱟᱡᱟᱨ ᱨᱮ ᱪᱮᱫ ᱞᱮᱠᱟ ᱫᱟᱢ ᱢᱮᱱᱟᱜᱼᱟ ᱚᱻ ᱛᱟᱣ ᱤᱱᱠᱟᱹ ᱱᱚᱶᱟ ᱤᱭᱟᱹ ᱠᱷᱩᱪᱨᱟᱹ ᱵᱟᱡᱟᱨ ᱪᱮᱫ ᱞᱮᱠᱟ ᱢᱮᱱᱟᱜᱼᱟ ᱦᱮᱸ ᱦᱮᱸ ᱟᱪᱪᱷᱟ ᱦᱮᱸ ᱩᱸ ᱰᱷᱟᱹᱨᱜᱮ ᱪᱟᱥ ᱫᱩᱧ ᱪᱟᱥ ᱟᱠᱟᱫᱟ ᱱᱟᱜᱠᱷᱟᱱ ᱢᱳᱴᱟᱢᱩᱴᱤ ᱦᱩᱭᱩᱜᱼᱟ ᱡᱷᱚᱛᱚ ᱠᱚᱛᱮ ᱳᱭ ᱪᱟᱨ ᱠᱩᱭᱚᱱᱴᱟᱞ ᱜᱟᱱ ᱟᱫᱚ ᱟᱢᱜᱮ ᱦᱟᱸᱜ ᱠᱷᱟᱱ ᱛᱤᱱᱟᱹᱜ ᱜᱟᱱᱮᱢ ᱦᱟᱛᱟᱣ ᱫᱟᱲᱮᱭᱟᱜ ᱠᱟᱱ ᱦᱩᱸ ᱦᱮᱸ ᱦᱮᱸ ᱮᱸ ᱜᱟᱹᱰᱤᱜᱮ ᱠᱩᱞᱢᱮ ᱠᱟᱨᱚᱱ ᱦᱟᱱᱟ ᱱᱟᱣᱟ ᱠᱚᱛᱮ ᱢᱳᱴᱟᱢᱩᱴᱤ ᱯᱟᱸᱪ ᱪᱷᱚ ᱠᱩᱭᱚᱱᱴᱟᱞ ᱜᱟᱱ ᱦᱩᱭᱩᱜᱼᱟ ᱟᱨᱠᱤ ᱠᱟᱨᱚᱱ ᱜᱟᱹᱰᱤᱢ ᱠᱩᱞ ᱞᱮᱠᱷᱟᱱ ᱫᱚ ᱮᱱᱰᱮᱠᱷᱟᱱ ᱤᱧᱟᱹᱜ ᱵᱟᱹᱫ ᱛᱮᱜᱮ ᱮᱠᱟᱞ ᱥᱚᱵᱡᱤ ᱵᱟᱲᱜᱮ ᱨᱮᱜᱮ ᱵᱚᱞᱚᱱᱟ ᱜᱟᱹᱰᱤ ᱫᱚ ᱟᱨ ᱤᱧ ᱤᱫᱤ ᱛᱮᱫᱚ ᱛᱤᱱᱟᱹᱜ ᱜᱟᱱᱤᱧ ᱤᱫᱤᱭᱟ ᱱᱟᱜᱠᱷᱟᱱ ᱟᱹᱰᱤ ᱦᱚᱨᱚ ᱵᱚᱨᱚ ᱦᱩᱭᱩᱜ ᱛᱤᱧᱟ ᱛᱟᱦᱞᱮ ᱜᱟᱹᱰᱤ ᱜᱮᱢ ᱠᱩᱞ ᱞᱮᱠᱷᱟᱱ ᱵᱷᱟᱹᱜᱤᱜᱼᱟ ᱦᱮᱸ ᱦᱮᱸ ᱦᱮᱸ ᱦᱚᱲ ᱞᱟᱜᱟᱣ ᱠᱟᱛᱮᱫ ᱨᱮᱦᱚᱸ ᱢᱳᱴᱟᱢᱩᱴᱤᱧ ᱨᱮᱰᱤᱭᱟ ᱢᱟᱞ ᱫᱚ ᱦᱟᱜ ᱠᱷᱟᱱ ᱟᱴᱴᱟ ᱱᱚᱴᱟᱛᱮ ᱟᱫᱚ ᱟᱢ ᱜᱮᱦᱟᱜ ᱠᱷᱟᱱ ᱜᱟᱹᱰᱤ ᱜᱮ ᱛᱤᱨᱮᱢ ᱠᱩᱞ ᱮᱫᱟ ᱚᱱᱟᱜᱮ ᱦᱳᱭ ᱛᱟᱲᱟ ᱛᱟᱹᱲᱤ ᱡᱩᱫᱤᱢ ᱵᱷᱮᱡᱟᱭᱟ ᱮᱱᱮᱠᱷᱟᱱ ᱤᱧ ᱨᱮᱰᱤ ᱠᱟᱛᱮᱫ ᱤᱧ ᱫᱚᱦᱚ ᱠᱟᱜ ᱠᱟᱱᱟ ᱟᱨᱠᱤ ᱦᱮᱸ ᱴᱷᱤᱠ ᱜᱮᱭᱟ ᱛᱚᱵᱮ ᱢᱟ